ᱤᱧ ᱢᱤᱫᱴᱮᱱ ᱰᱮᱞᱤᱵᱷᱟᱨᱤ ᱚᱰᱟᱨ ᱞᱮᱫᱟ ᱥᱩᱠᱨᱚ ᱵᱟᱨ ᱦᱤᱞᱳᱜ ᱡᱟᱦᱟᱸ ᱰᱮᱞᱤᱵᱷᱟᱨᱤ ᱴᱟᱭᱤᱢ ᱫᱚ ᱛᱟᱦᱮᱸ ᱠᱟᱱᱟ ᱫᱩᱯᱩᱨ ᱵᱟᱨᱚᱴᱟ ᱥᱩᱢᱟᱹᱭ ᱛᱚ ᱛᱤᱨᱤᱥ ᱢᱤᱱᱤᱴ ᱢᱚᱫᱽᱫᱷᱮ ᱤᱧᱟᱹᱜ ᱞᱳᱠᱮᱥᱚᱱ ᱨᱮ ᱚᱱᱟ ᱯᱷᱩᱴ ᱠᱚ ᱰᱮᱞᱤᱵᱷᱟᱨᱤᱭᱟ ᱠᱤᱱᱛᱩ ᱤᱧᱤᱧ ᱧᱮᱞ ᱠᱮᱫᱟ ᱰᱮᱞᱤᱵᱷᱟᱨᱤ ᱵᱚᱭ ᱟᱹᱰᱤ ᱟᱸᱴ ᱢᱟᱱᱮ ᱥᱞᱳ ᱥᱟᱨᱵᱷᱤᱥ ᱮ ᱮᱢ ᱠᱮᱫᱟ ᱢᱮᱠᱥᱤ ᱢᱟᱢ ᱡᱟᱦᱟᱸ ᱰᱮᱞᱤᱵᱷᱟᱨᱤ ᱛᱤᱨᱤᱥ ᱢᱤᱱᱤᱴ ᱠᱟᱛᱷᱟ ᱛᱟᱦᱮᱸ ᱠᱟᱱᱟ ᱚᱱᱟ ᱡᱟᱭᱜᱟᱨᱮ ᱩᱱᱤ ᱰᱮᱲ ᱜᱷᱚᱱᱴᱟ ᱴᱟᱭᱤᱢᱮ ᱞᱟᱜᱟᱣ ᱠᱮᱫᱟ ᱛᱚ ᱰᱮᱞᱤᱵᱷᱟᱨᱤ ᱵᱚᱭ ᱥᱟᱝ ᱠᱚᱱᱴᱮᱠ ᱦᱩᱭ ᱮᱱᱟ ᱩᱱᱟᱹᱜ ᱞᱮᱴ ᱪᱮᱫᱟᱜ ᱮᱢ ᱟᱜᱩᱭ ᱮᱫᱟ ᱛᱚ ᱩᱱᱤ ᱟᱭᱢᱟ ᱨᱚᱠᱚᱢ ᱠᱟᱹᱦᱤᱱᱤᱭ ᱵᱮᱱᱟᱣ ᱠᱮᱫᱟ ᱡᱮ ᱴᱨᱟᱯᱷᱤᱠ ᱡᱟᱢ ᱛᱟᱦᱮᱸ ᱠᱟᱱᱟ ᱜᱟᱹᱰᱤ ᱠᱷᱟᱨᱟᱯ ᱞᱮᱱᱟ ᱚᱱᱟ ᱛᱮ ᱴᱟᱭᱤᱢ ᱢᱚᱛᱚ ᱵᱟᱹᱧ ᱦᱮᱡ ᱫᱟᱲᱮᱭᱟᱜ ᱠᱟᱱᱟ ᱛᱚ ᱱᱤᱭᱟᱹ ᱜᱮ ᱤᱧᱟᱹᱜ ᱰᱮᱞᱤᱵᱷᱟᱨᱤ ᱠᱳᱢᱯᱟᱱᱤ ᱨᱮ ᱰᱮᱞᱤᱵᱷᱟᱨᱤ ᱵᱚᱭᱟᱜ ᱧᱩᱛᱩᱢ ᱛᱮ ᱛᱷᱚᱲᱟ ᱠᱚᱢᱯᱞᱮᱱ ᱛᱟᱦᱮᱸ ᱠᱟᱱ ᱛᱤᱧᱟᱹ